ᱵᱟᱯᱞᱟ ᱨᱮ ᱤᱧᱫᱚ ᱟᱹᱰᱤ ᱨᱟᱹᱥᱠᱟᱹ ᱜᱮᱧ ᱵᱩᱡᱷᱟᱹᱣᱟ ᱟᱨ ᱩᱱ ᱚᱠᱛᱚ ᱫᱚ ᱯᱮᱲᱟ ᱠᱚᱞᱮ ᱞᱟᱹᱭ ᱟᱠᱚᱣᱟ ᱟᱹᱰᱤ ᱥᱟᱸᱜᱮ ᱟᱨ ᱡᱚᱛᱚ ᱦᱚᱲ ᱥᱟᱞᱟᱜ ᱨᱟᱹᱥᱠᱟᱹᱨᱮᱞᱮ ᱛᱟᱦᱮᱱᱟ ᱩᱱ ᱚᱠᱛᱚ ᱫᱚ ᱟᱨ ᱚᱱᱟ ᱥᱩᱨ ᱟᱛᱳ ᱠᱚᱨᱮᱱ ᱠᱚᱲᱟᱼᱠᱩᱲᱤ ᱠᱚᱦᱚᱸ ᱮᱱᱮᱡᱼᱥᱮᱨᱮᱧ ᱞᱟᱹᱜᱤᱫ ᱛᱮᱠᱚ ᱦᱤᱡᱩᱜ ᱟᱠᱚ ᱟᱨ ᱟᱹᱰᱤ ᱢᱚᱡᱽ ᱜᱮ ᱵᱩᱡᱷᱟᱹᱜᱼᱟ ᱟᱨ ᱩᱱ ᱚᱠᱛᱚ ᱫᱚ ᱫᱚᱝ ᱮᱱᱮᱡᱼᱥᱮᱨᱮᱧ ᱜᱮᱞᱮ ᱥᱮᱨᱮᱧᱟ ᱟᱨ ᱚᱱᱟ ᱨᱟᱹᱥᱠᱟᱹ ᱨᱮᱜᱮ ᱵᱟᱨᱼᱯᱮ ᱫᱤᱱ ᱞᱮ ᱛᱟᱦᱮᱱᱟ ᱚᱱᱟ ᱞᱟᱹᱜᱤᱫ ᱤᱧᱫᱚ ᱟᱹᱰᱤ ᱨᱟᱹᱥᱠᱟᱹ ᱜᱮᱧ ᱵᱩᱡᱷᱟᱹᱣᱟ ᱵᱟᱯᱞᱟ ᱨᱮᱫᱚ